ᱦᱮᱞᱳ ᱟᱢ ᱠᱤ ᱵᱳᱞᱮᱨᱳ ᱰᱟᱭᱵᱟᱨᱮᱢ ᱞᱟ ᱭᱮᱫ ᱠᱟᱱᱟ ᱟᱞᱮ ᱫᱤᱜᱷᱟ ᱫᱟᱬᱟᱱ ᱞᱮ ᱪᱟᱞᱟᱜ ᱞᱟᱹᱜᱤᱫ ᱫᱟᱨᱟᱭ ᱠᱟᱱ ᱯᱳᱭᱞᱳ ᱯᱩᱥ ᱢᱟᱹᱦᱤᱛ ᱦᱤᱞᱚᱜ ᱟᱢᱟᱜ ᱜᱟᱹᱰᱤ ᱠᱤ ᱧᱟᱢᱚᱜᱼᱟ ᱛᱟᱦᱚᱞᱮ ᱛᱤᱱᱟᱹᱜ ᱠᱚᱛᱮᱢ ᱟᱞᱮᱭᱟᱜ ᱦᱮᱵᱤ ᱢᱳᱲ ᱜᱟᱹᱰᱤᱢ ᱟᱹᱜᱩᱭᱟ ᱵᱷᱟᱲᱟ ᱛᱤᱱᱟᱹᱜ